ᱤᱧ ᱯᱟᱭᱨᱟᱜ ᱟᱹᱰᱤ ᱠᱟᱹᱴᱤᱡ ᱨᱮᱜᱤᱧ ᱥᱮᱬᱟᱣ ᱠᱟᱫᱟ ᱤᱧᱟᱹᱜ ᱯᱟᱭᱨᱟᱜ ᱨᱮ ᱤᱱᱴᱟᱨᱮᱥᱴ ᱛᱟᱦᱮᱸ ᱠᱟᱱ ᱛᱤᱧᱟᱹ ᱛᱷᱚᱲᱟᱼᱛᱷᱚᱲᱟ ᱠᱤᱱᱛᱩ ᱚᱠᱚᱭ ᱦᱚᱸ ᱤᱧ ᱯᱟᱭᱨᱟᱜ ᱪᱮᱫ ᱨᱮᱱ ᱦᱚᱲ ᱵᱟᱠᱚ ᱛᱟᱦᱮ ᱠᱟᱱᱟ ᱠᱤᱱᱛᱩ ᱢᱤᱫ ᱫᱷᱟᱣ ᱤᱧ ᱨᱮᱱ ᱢᱤᱫᱴᱤᱡ ᱫᱟᱫᱟ ᱢᱮᱛᱟ ᱫᱤᱧᱟᱭ ᱡᱮ ᱟᱢᱟᱜ ᱡᱩᱫᱤ ᱯᱟᱭᱨᱟᱜ ᱨᱮ ᱤᱱᱴᱟᱨᱮᱥᱴ ᱢᱮᱱᱟᱜᱼᱟ ᱪᱚᱞᱚ ᱤᱧ ᱯᱟᱭᱨᱟᱜ ᱤᱧ ᱥᱮᱬᱟ ᱟᱢᱟ